ᱦᱮᱞᱳ ᱟᱪᱪᱷᱟ ᱱᱚᱣᱟ ᱫᱚ ᱥᱳᱱᱟᱨᱛᱚᱨᱤ ᱨᱮᱥᱴᱩᱨᱮᱱᱴ ᱠᱟᱱᱟ ᱦᱮᱸ ᱛᱟᱦᱚᱞᱮ ᱤᱧ ᱡᱮ ᱟᱢᱟᱜ ᱨᱮᱥᱴᱩᱨᱮᱱᱴ ᱨᱮ ᱡᱚᱢᱟᱜ ᱤᱧ ᱚᱰᱟᱨ ᱠᱟᱫᱟ ᱛᱟᱦᱚᱞᱮ ᱟᱢ ᱛᱤᱱ ᱠᱚᱛᱮ ᱡᱚᱢᱟᱜ ᱮᱢ ᱟᱹᱜᱩ ᱦᱚᱴᱚ ᱫᱟᱲᱮᱭᱟᱹᱧ ᱠᱟᱱᱟ ᱱᱚᱣᱟ ᱡᱚᱢᱟᱜ ᱠᱚ ᱢᱳᱴᱟᱢᱩᱴᱤ ᱛᱮᱦᱮᱧ ᱛᱤᱱ ᱪᱟᱨ ᱵᱟᱡᱟᱜ ᱠᱷᱚᱱ ᱯᱟᱸᱪ ᱞᱟᱦᱟᱨᱮ ᱡᱚᱫᱤᱢ ᱟᱹᱜᱩ ᱫᱟᱲᱮᱭᱟᱹᱧ ᱠᱷᱟᱱ ᱟᱹᱰᱤ ᱟᱸᱴ ᱵᱷᱟᱹᱜᱤ ᱠᱚᱜᱼᱟ ᱱᱚᱣᱟᱜᱮ ᱟᱢ ᱴᱷᱮᱱᱤᱧ ᱢᱮᱱᱫᱟ ᱦᱮᱸ ᱴᱷᱤᱠ ᱜᱮᱭᱟ